ᱞᱟᱜᱟᱱ ᱠᱟᱹᱨᱤ ᱢᱮᱱ ᱛᱮᱫᱚ ᱱᱟᱣᱟ ᱡᱟᱦᱟᱸ ᱴᱮᱠᱱᱳᱞᱚᱡᱤ ᱠᱟᱱᱟ ᱚᱱᱟᱜᱮ ᱵᱟᱹᱲᱛᱤ ᱠᱟᱛᱮᱫ ᱵᱟᱲᱟᱭ ᱧᱟᱢᱚᱜ ᱠᱟᱱᱟ ᱛᱳ ᱱᱟᱣᱟ ᱡᱟᱦᱟᱸ ᱴᱮᱠᱱᱳᱞᱚᱡᱤ ᱱᱤᱛᱚᱜ ᱡᱟᱦᱟᱸ ᱵᱚᱨᱛᱚᱢᱟᱱ ᱚᱵᱚᱥᱛᱷᱟ ᱨᱮ ᱡᱟᱦᱟᱸ ᱠᱚ ᱴᱮᱠᱱᱚᱞᱚᱡᱤ ᱪᱟᱞᱟᱜ ᱠᱟᱱᱟ ᱛᱚ ᱠᱤᱪᱷᱩ ᱠᱤᱪᱷᱩ ᱴᱮᱠᱱᱳᱞᱚᱡᱤ ᱫᱚ ᱵᱷᱟᱜᱮ ᱚᱱᱟ ᱨᱮᱱᱟᱝ ᱩᱯᱚᱠᱟᱨᱤᱛᱟ ᱦᱚᱸ ᱧᱟᱢᱚᱜ ᱠᱟᱱᱟ ᱵᱷᱟᱹᱜᱮ ᱥᱩᱵᱤᱫᱷᱟ ᱦᱚᱸ ᱧᱟᱢᱚᱜ ᱠᱟᱱᱟ ᱟᱨ ᱠᱤᱪᱷᱩ ᱠᱤᱪᱷᱩ ᱢᱮᱱᱟᱜ ᱠᱟᱫᱟ ᱢᱟᱱᱮ ᱳᱭ ᱛᱷᱚᱲᱟ ᱛᱷᱚᱲᱟ ᱢᱟᱱᱮ ᱤᱭᱟᱹ ᱠᱷᱚᱱᱟᱜ ᱵᱟᱦᱨᱮᱜ ᱠᱟᱱᱟ ᱛᱳ ᱵᱤᱥᱮᱥ ᱠᱟᱛᱮᱜ ᱡᱮᱢᱚᱱ ᱢᱤᱫᱴᱮᱡ ᱡᱩᱫᱤ ᱵᱚᱱ ᱧᱮᱞᱟ ᱞᱟᱜᱟᱱ ᱠᱟᱹᱨᱤ ᱨᱮᱱᱟᱜ ᱢᱤᱫᱴᱮᱱ ᱡᱩᱫᱤ ᱵᱚᱱ ᱧᱮᱞᱟ ᱩᱫᱟᱦᱚᱨᱚᱱ ᱚᱱᱞᱟᱭᱤᱱ ᱠᱞᱟᱥ ᱚᱱᱞᱟᱭᱤᱱ ᱠᱞᱟᱥ ᱫᱚ ᱠᱤᱱᱛᱩ ᱠᱷᱩᱵ ᱥᱩᱵᱤᱫᱷᱟ ᱦᱩᱭ ᱠᱟᱱᱟ ᱡᱮ ᱟᱢ ᱫᱷᱚᱨᱚ ᱥᱚᱢᱚᱭ ᱨᱮᱱᱟᱜ ᱢᱤᱫᱴᱮᱱ ᱵᱟᱝ ᱚᱯᱚᱪᱚᱭᱚᱜ ᱛᱟᱢᱟ ᱟᱢ ᱢᱤᱫᱴᱮᱱ ᱚᱲᱟᱜ ᱨᱮᱱᱟᱝ ᱡᱟᱦᱟᱱᱟᱜ ᱤᱭᱟᱹ ᱠᱟᱛᱮᱫ ᱦᱚᱸ ᱢᱤᱫᱴᱮᱱ ᱚᱱᱞᱟᱭᱤᱱ ᱠᱞᱟᱥ ᱠᱤᱱᱛᱩ ᱟᱢ ᱮᱴᱮᱢ ᱫᱟᱲᱮᱭᱟᱜᱼᱟ ᱠᱤᱢᱵᱟ ᱯᱚᱨᱮ ᱨᱮᱠᱳᱰᱤᱝ ᱵᱷᱤᱰᱭᱳ ᱦᱚᱢ ᱧᱮᱞ ᱫᱟᱲᱮᱭᱟᱜᱼᱟ ᱛᱳ ᱚᱱᱟ ᱠᱟᱨᱚᱱ ᱛᱮᱜᱮ ᱟᱢᱫᱚ ᱥᱮᱪᱮᱫ ᱥᱮᱫ ᱠᱤᱱᱛᱩ ᱫᱟᱹᱨᱩᱱ ᱢᱤᱫᱴᱮᱱ ᱟᱹᱰᱤ ᱢᱟᱨᱟᱝ ᱵᱷᱩᱢᱤᱠᱟ ᱢᱮᱱᱟᱜᱼᱟ ᱡᱮ ᱚᱱᱞᱟᱭᱤᱱ ᱠᱞᱟᱥ ᱱᱟᱣᱟ ᱢᱤᱫᱴᱮᱱ ᱯᱞᱟᱴᱯᱷᱚᱨᱚᱢ ᱡᱟᱦᱟᱸ ᱫᱚ ᱤᱭᱩᱴᱩᱵᱽ ᱨᱮ ᱵᱷᱟᱹᱜᱮ ᱜᱮ ᱠᱞᱟᱥ ᱪᱟᱞᱟᱜ ᱠᱟᱱᱟ ᱛᱳ ᱡᱮ ᱠᱳᱱᱳ ᱟᱢ ᱯᱚᱨᱤᱠᱠᱷᱟ ᱨᱮᱱᱟᱜ ᱥᱮ ᱮᱠᱡᱟᱢ ᱨᱮᱱᱟᱜ ᱠᱤᱱᱛᱩ ᱟᱢ ᱯᱨᱤᱯᱟᱨᱮᱥᱮᱱ ᱮᱢ ᱦᱟᱛᱟᱣ ᱫᱟᱲᱮᱭᱟᱜᱼᱟ ᱱᱚᱸᱰᱮ ᱠᱷᱚᱱᱟᱜ ᱟᱨ ᱦᱮᱸ ᱚᱱᱟ ᱥᱟᱶᱛᱮ ᱢᱟᱱᱮ ᱴᱮᱥᱴ ᱦᱚᱢ ᱮᱢ ᱫᱟᱲᱮᱭᱟᱜᱼᱟ ᱚᱱᱞᱟᱭᱤᱱ ᱨᱮ ᱴᱮᱥᱴ ᱡᱮ ᱤᱧ ᱛᱤᱱᱟᱹᱜ ᱜᱟᱱᱤᱧ ᱨᱮᱰᱤ ᱟᱠᱟᱱᱟ ᱥᱮ ᱪᱤᱠᱟᱣ ᱠᱟᱱᱟ ᱚᱱᱟ ᱦᱚᱢ ᱮᱢ ᱫᱟᱲᱮᱭᱟᱜᱼᱟ ᱟᱨ ᱚᱱᱟ ᱢᱤᱫ ᱴᱮᱱ ᱢᱟ ᱠᱟᱱ ᱜᱮ ᱟᱨ ᱤᱭᱩᱴᱩᱵᱽ ᱤᱭᱩᱴᱩᱵᱽ ᱨᱮ ᱢᱤᱫᱴᱮᱱ ᱥᱤᱥᱴᱮᱢ ᱢᱮᱱᱟᱜᱼᱟ ᱪᱮᱫ ᱤᱭᱩᱴᱩᱵᱽ ᱨᱮ ᱡᱟᱦᱟᱸ ᱠᱚ ᱮᱢᱚᱜ ᱠᱟᱱᱟ ᱡᱮ ᱱᱩᱛᱩᱱ ᱱᱮᱛᱟᱨᱟᱜ ᱨᱮ ᱡᱟᱦᱟᱸ ᱴᱮᱠᱱᱳᱞᱚᱡᱤ ᱢᱤᱫᱴᱮᱱ ᱫᱷᱟᱯᱮ ᱫᱷᱟᱯᱮ ᱡᱩᱫᱤ ᱢᱤᱫᱴᱟᱱ ᱪᱮᱯᱴᱟᱨ ᱨᱮᱱᱟᱜ ᱡᱩᱫᱤ ᱡᱟᱦᱟᱱᱟᱜ ᱡᱩᱫᱤᱢ ᱛᱚᱞᱟᱥᱟ ᱤᱭᱩᱴᱩᱵᱽ ᱨᱮ ᱵᱮᱥ ᱮᱠᱫᱚᱢ ᱥᱟᱡᱟᱱᱳ ᱜᱩᱪᱷᱟᱱᱳ ᱡᱟᱛᱮ ᱚᱱᱟ ᱪᱮᱱᱮᱞ ᱨᱮ ᱥᱮ ᱚᱱᱟ ᱤᱭᱩᱴᱩᱵᱽ ᱨᱮ ᱱᱮᱛᱟᱨ ᱵᱮᱥᱤᱢ ᱧᱟᱢᱟ ᱚᱱᱟ ᱥᱟᱡᱟᱱᱳ ᱜᱳᱪᱷᱟᱱᱳ ᱚᱫᱽᱫᱷᱟᱭ ᱵᱷᱤᱛᱛᱤᱠ ᱠᱞᱟᱥᱮᱢ ᱧᱟᱢᱟ ᱟᱨ ᱚᱱᱟ ᱠᱞᱟᱥ ᱟᱢ ᱢᱤᱫᱴᱮᱡ ᱢᱤᱫᱴᱮᱡ ᱫᱷᱟᱯᱮ ᱫᱷᱟᱯᱮ ᱫᱷᱟᱯᱮ ᱚᱱᱠᱟ ᱯᱚᱨᱵᱚ ᱠᱟᱛᱮ ᱧᱮᱞ ᱤᱫᱤ ᱠᱟᱛᱮᱫ ᱚᱱᱟ ᱡᱤᱱᱤᱥᱴᱟ ᱯᱩᱨᱟᱹᱴᱟᱢ ᱵᱩᱡᱷᱟᱹᱣ ᱫᱟᱲᱮᱭᱟᱜᱼᱟ ᱚᱱᱟ ᱢᱤᱫᱴᱮᱱ ᱵᱷᱟᱹᱜᱮ ᱥᱩᱵᱤᱫᱷᱟ ᱧᱟᱢᱚᱜ ᱠᱟᱱᱟ ᱟᱨ ᱚᱱᱞᱟᱭᱤᱱ ᱵᱩᱠ ᱡᱮᱢᱚᱱ ᱯᱤ ᱰᱤ ᱮᱯᱷ ᱯᱤ ᱰᱤ ᱮᱯᱷ ᱠᱤᱱᱛᱩ ᱚᱱᱞᱟᱭᱤᱱ ᱠᱷᱚᱱᱟᱜ ᱵᱷᱟᱹᱜᱮ ᱵᱷᱟᱹᱜᱮ ᱯᱤ ᱰᱤ ᱮᱯᱷ ᱧᱟᱢᱚᱜ ᱠᱟᱱᱟ ᱛᱳ ᱚᱸᱰᱮ ᱠᱷᱚᱱᱟᱜ ᱠᱤᱱᱛᱩ ᱛᱟᱨᱯᱚᱨᱮ ᱡᱟᱦᱟᱱᱟᱜ ᱢᱟᱱᱮ ᱯᱚᱨᱤᱠᱠᱷᱟ ᱠᱟᱱ ᱥᱮ ᱟᱢᱟᱜ ᱦᱟᱛᱟᱝ ᱞᱟᱥᱮᱨ ᱨᱮᱱᱟᱝ ᱢᱤᱫᱴᱮᱱ ᱵᱷᱟᱹᱜᱮ ᱩᱫᱟᱦᱚᱨᱚᱱ ᱮᱢ ᱧᱟᱢᱟ ᱟᱨ ᱵᱷᱟᱹᱜᱮ ᱚᱸᱰᱮ ᱢᱳᱴᱟᱢᱩᱴᱤ ᱵᱷᱟᱹᱜᱮ ᱟᱢᱮᱢ ᱤᱢᱯᱨᱩᱵᱷ ᱚᱜ ᱟᱢ ᱢᱟᱱᱮ ᱵᱷᱟᱹᱜᱮ ᱜᱮ ᱟᱢᱟᱜ ᱥᱩᱵᱤᱫᱷᱟ ᱦᱩᱭᱩᱜ ᱛᱟᱢᱟ ᱦᱮᱸ ᱥᱮ ᱟᱢ ᱛᱟᱨᱯᱚᱨ ᱤᱭᱩᱴᱩᱵᱽ ᱨᱮ ᱡᱮᱢᱚᱱ ᱠᱤᱪᱷᱩ ᱠᱤᱪᱷᱩ ᱚᱱᱟ ᱡᱟᱦᱟᱸ ᱡᱳᱥ ᱡᱟᱦᱟᱱᱟᱜ ᱨᱮᱠᱚ ᱟᱲᱟᱜ ᱜᱤᱰᱤ ᱠᱟᱜ ᱠᱟᱱᱟ ᱤᱭᱩᱴᱩᱵᱽ ᱨᱮ ᱵᱷᱤᱰᱭᱳ ᱧᱮᱞ ᱠᱟᱛᱮᱜ ᱟᱢ ᱢᱤᱫᱴᱮᱱ ᱡᱳᱥ ᱮᱢ ᱥᱟᱵ ᱫᱚᱦᱚ ᱫᱟᱲᱮᱭᱟᱜᱼᱟ ᱢᱤᱫᱴᱮᱱ ᱱᱟᱣᱟ ᱥᱮᱨᱢᱟ ᱨᱮᱱᱟᱝ ᱱᱟᱣᱟ ᱠᱟᱛᱮᱫ ᱢᱤᱫᱴᱮᱱ ᱡᱟᱦᱟᱱᱟᱜ ᱩᱫᱽᱫᱳᱜᱽ ᱮᱢ ᱦᱟᱛᱟᱣ ᱫᱟᱲᱮᱭᱟᱜᱼᱟ ᱚᱱᱟ ᱠᱤᱱᱛᱩ ᱵᱚᱦᱩᱫ ᱢᱟᱱᱮ ᱟᱹᱰᱤ ᱟᱸᱴ ᱜᱮ ᱡᱳᱥ ᱮᱢ ᱧᱟᱢᱟ ᱥᱮ ᱥᱩᱵᱤᱫᱷᱟᱢ ᱧᱟᱢᱟ ᱟᱢ ᱛᱳ ᱚᱱᱟ ᱠᱟᱨᱚᱱ ᱛᱮ ᱚᱱᱟ ᱠᱚ ᱯᱞᱟᱴᱯᱷᱨᱚᱢ ᱫᱚ ᱢᱤᱫᱴᱮᱱ ᱵᱷᱟᱹᱜᱮ ᱜᱮᱭᱟ ᱠᱤᱱᱛᱩ ᱠᱤᱪᱷᱩ ᱠᱤᱪᱷᱩ ᱦᱚᱸ ᱟᱵᱟᱨ ᱫᱷᱚᱨᱚ ᱵᱟᱹᱲᱤᱡ ᱫᱤᱠ ᱥᱮᱫ ᱪᱟᱞᱟᱜᱼᱟ ᱡᱮᱢᱚᱱ ᱤᱭᱩᱴᱩᱵᱽ ᱨᱮ ᱫᱷᱚᱨᱚ ᱡᱟᱦᱟᱱᱟᱜ ᱠᱚ ᱢᱚᱱ ᱢᱟᱛᱟᱣᱛᱮ ᱴᱟᱭᱤᱢ ᱮᱢ ᱱᱚᱥᱴᱚ ᱠᱮᱫᱟ ᱠᱤᱱᱛᱩ ᱡᱮᱴᱩᱠᱩ ᱴᱟᱭᱤᱢ ᱟᱢᱮᱢ ᱢᱚᱱᱮ ᱞᱮᱫᱟ ᱡᱮ ᱤᱧ ᱱᱤᱭᱟᱹ ᱴᱟᱭᱤᱢ ᱨᱮ ᱩᱯᱚᱠᱟᱨ ᱦᱩᱭᱩᱜ ᱛᱤᱧᱟ ᱚᱱᱟ ᱵᱟᱝ ᱦᱩᱭ ᱞᱮᱱ ᱛᱟᱢᱟ ᱛᱳ ᱚᱱᱠᱟᱱᱟᱜ ᱦᱚᱸ ᱢᱮᱱᱟᱜ ᱜᱮᱭᱟ ᱡᱮᱢᱚᱱ ᱠᱤᱪᱷᱩ ᱠᱤᱪᱷᱩ ᱥᱚᱨᱴ ᱯᱷᱤᱞᱤᱢ ᱥᱮ ᱨᱤᱞᱥ ᱚᱱᱟ ᱠᱚ ᱧᱮᱞ ᱛᱮ ᱱᱤᱛᱚᱜ ᱟᱢ ᱥᱚᱢᱚᱭ ᱜᱮ ᱱᱚᱥᱴᱚᱜ ᱛᱟᱢᱟ ᱚᱱᱟ ᱠᱚᱡ ᱫᱚ ᱱᱮᱜᱮᱴᱤᱵᱷ ᱥᱮᱜ ᱮᱢ ᱪᱟᱞᱟᱜᱼᱟ